ᱦᱮᱞᱳ ᱟᱢ ᱠᱮᱵ ᱞᱟᱹᱭ ᱮᱫᱟ ᱤᱧ ᱱᱚᱣᱟ ᱢᱚᱨᱟᱨᱤᱯᱩᱨ ᱠᱷᱚᱱ ᱤᱧ ᱢᱮᱱ ᱮᱫᱟ ᱡᱮ ᱟᱢᱟᱜ ᱜᱟᱹᱰᱤ ᱵᱷᱟᱲᱟ ᱧᱟᱢᱚᱜᱼᱟ ᱡᱮ ᱜᱟᱯᱟ ᱵᱟᱨᱥᱤᱧ ᱞᱟᱹᱜᱤᱫ ᱤᱧ ᱤᱫᱤᱭᱟ ᱟᱫᱚ ᱵᱷᱟᱲᱟ ᱧᱟᱢᱚᱜᱼᱟ ᱠᱤ ᱟᱫᱚ ᱵᱟᱨᱥᱤᱧ ᱤᱧ ᱛᱟᱦᱮᱱᱟ ᱛᱟᱦᱮᱸ ᱫᱚ ᱟᱫᱚ ᱛᱤᱱᱟᱹᱜ ᱵᱷᱟᱲᱟᱢ ᱦᱟᱛᱟᱣᱟ ᱟᱨ ᱛᱤᱱᱟᱹᱜ ᱤᱭᱟᱹᱢ ᱪᱤᱠᱟᱹᱭᱟ ᱚᱱᱟ ᱨᱮᱱᱟᱜ ᱞᱟᱹᱭ ᱛᱟᱞᱟᱝ ᱢᱮ ᱡᱮ ᱵᱟᱨᱥᱤᱧ ᱨᱮᱱᱟᱜ ᱵᱷᱟᱲᱟ ᱛᱤᱱᱟᱹᱜ ᱦᱩᱭᱩᱜᱼᱟ ᱚᱱᱟ ᱠᱤᱪᱷᱩ ᱰᱤᱥᱠᱟᱣᱩᱱᱴ ᱧᱟᱢᱚᱜᱼᱟ ᱥᱮ ᱵᱟᱝ ᱧᱟᱢᱚᱜᱼᱟ ᱱᱤᱭᱟᱹ ᱨᱮᱱᱟᱜ ᱤᱭᱟᱹ ᱞᱟᱹᱭ ᱛᱟᱞᱟᱝ ᱢᱮ ᱡᱮ ᱟᱨ ᱮᱢᱚᱱ ᱯᱷᱟᱠᱟ ᱢᱮᱱᱟᱜ ᱠᱷᱟᱱ ᱫᱚ ᱦᱩᱭᱩᱜᱼᱟ ᱚᱱᱠᱟ ᱜᱮ ᱜᱚᱞᱯᱚ ᱵᱟᱨᱥᱤᱧ ᱵᱟᱨ ᱫᱤᱱ ᱞᱟᱹᱜᱤᱫ ᱤᱫᱤᱭ ᱦᱩᱭᱩᱜᱼᱟ ᱡᱮ ᱤᱧ ᱫᱚ ᱱᱤᱭᱟᱹ ᱢᱚᱨᱟᱨᱤᱯᱩᱨ ᱠᱷᱚᱱ ᱤᱧ ᱢᱮᱱ ᱮᱫᱟ ᱡᱮ ᱜᱟᱯᱟ ᱢᱮᱭᱟᱝ ᱵᱟᱨ ᱫᱤᱱ ᱵᱷᱟᱲᱟ